ᱵᱷᱟᱨᱚᱛ ᱨᱮ ᱦᱚᱭ ᱦᱤᱸᱥᱤᱫ ᱪᱮᱫ ᱞᱮᱠᱟ ᱟᱨ ᱫᱤᱥᱚᱢ ᱨᱮᱭᱟᱜ ᱟᱭᱢᱟ ᱴᱚᱴᱷᱟᱨᱮ ᱱᱚᱣᱟ ᱪᱮᱫ ᱞᱮᱠᱟ ᱵᱚᱫᱚᱞᱚᱜᱼᱟ ᱱᱚᱣᱟ ᱨᱮᱱᱟᱜ ᱛᱮᱞᱟ ᱫᱚ ᱤᱧᱫᱩᱧ ᱢᱚᱱᱮᱭᱟ ᱡᱮ ᱡᱟᱦᱟᱸ ᱛᱤᱱᱟᱹᱜ ᱠᱟᱹᱨᱩ ᱵᱤᱨᱤᱫ ᱥᱮ ᱠᱟᱨᱠᱷᱟᱱᱟ ᱠᱚ ᱢᱮᱱᱟᱜᱼᱟ ᱚᱱᱟ ᱠᱚᱨᱮ ᱠᱷᱚᱱ ᱚᱰᱩᱠᱚᱜ ᱠᱟᱱ ᱫᱷᱩᱲᱤ ᱜᱩᱰᱟᱹ ᱛᱮᱜᱮ ᱥᱟᱪᱟᱨᱦᱮᱫ ᱵᱟᱹᱲᱤᱡᱚᱜ ᱠᱟᱱᱟ ᱟᱨ ᱚᱱᱟ ᱠᱷᱟᱹᱛᱤᱨ ᱜᱮ ᱦᱚᱭ ᱦᱤᱸᱥᱤᱫ ᱵᱚᱫᱚᱞᱚᱜᱼᱟ